ᱤᱧᱟᱹᱜ ᱡᱩᱣᱟᱹᱱ ᱯᱤᱲᱦᱤ ᱨᱮ ᱚᱞ ᱯᱟᱲᱦᱟᱣᱤᱧ ᱯᱟᱸᱡᱟᱫᱮᱜᱼᱟ ᱟᱨ ᱮᱱᱮᱡ ᱥᱮᱨᱮᱧ ᱤᱧ ᱯᱟᱸᱡᱟ ᱠᱮᱜᱼᱟ ᱟᱨ ᱚᱱᱠᱟᱜᱮ ᱯᱟᱸᱡᱟ ᱯᱟᱸᱡᱟ ᱛᱤᱧ ᱥᱮᱴᱮᱨᱮᱱᱟ ᱟᱨ ᱥᱮᱴᱮᱨ ᱠᱟᱛᱮᱫ ᱟᱨ ᱚᱱᱟᱢ ᱪᱮᱫ ᱤᱱᱟᱹᱧ ᱪᱮᱫ ᱠᱟᱛᱮᱫ ᱱᱤᱛᱚᱝ ᱫᱚ ᱜᱤᱫᱟᱹᱨ ᱯᱤᱫᱟᱹᱨ ᱠᱚ ᱜᱚᱲᱚᱢ ᱠᱚᱲᱟ ᱠᱚ ᱜᱚᱲᱚᱢ ᱠᱩᱲᱤ ᱠᱚ ᱪᱮᱫᱪᱮᱫ ᱟᱠᱚᱣᱟ ᱱᱚᱣᱟᱫᱚ ᱟᱵᱚᱣᱟᱜ ᱟᱹᱨᱤᱪᱟᱹᱞᱤ ᱯᱚᱨᱚᱢᱯᱚᱨᱟ ᱞᱮᱠᱟᱱᱟᱜ ᱡᱤᱱᱤᱥ ᱠᱟᱱᱟ ᱚᱞ ᱯᱟᱲᱦᱟᱣ ᱫᱚ ᱟᱵᱚᱣᱟᱜ ᱥᱤᱠᱠᱷᱤᱛᱚ ᱡᱤᱱᱤᱥ ᱠᱟᱱᱟ ᱡᱩᱫᱤ ᱟᱵᱚ ᱵᱟᱵᱚᱱ ᱚᱞ ᱯᱟᱲᱦᱟᱜᱼᱟ ᱵᱟᱝ ᱚᱞ ᱯᱟᱲᱦᱟᱜᱼᱟ ᱮᱱᱠᱷᱟᱱ ᱫᱚ ᱪᱤᱠᱟᱛᱮ ᱡᱟᱦᱟᱱᱟᱜ ᱮᱢ ᱯᱟᱸᱡᱟ ᱫᱟᱲᱮᱭᱟᱜᱼᱟ ᱱᱚᱣᱟᱫᱚ ᱚᱞ ᱯᱟᱲᱦᱟᱣ ᱤᱱᱟᱹᱧ ᱢᱮᱱᱛᱮ ᱤᱧ ᱱᱚᱣᱟᱧ ᱯᱟᱸᱡᱟ ᱧᱟᱢ ᱠᱮᱜᱼᱟ ᱯᱟᱸᱡᱟ ᱯᱟᱸᱡᱟ ᱛᱤᱧ ᱯᱟᱸᱡᱟ ᱥᱮᱴᱮᱨ ᱠᱮᱜᱼᱟ ᱟᱨ ᱥᱮᱨᱮᱧ ᱦᱚᱸ ᱤᱧᱟᱹᱜ ᱡᱩᱣᱟᱹᱱ ᱵᱮᱲᱟ ᱠᱷᱚᱡ ᱤᱧ ᱯᱟᱸᱡᱟ ᱠᱮᱜᱼᱟ ᱯᱟᱸᱡᱟ ᱯᱟᱸᱡᱟ ᱛᱤᱧ ᱯᱟᱸᱡᱟ ᱧᱟᱢ ᱠᱮᱜᱼᱟ ᱟᱨ ᱯᱟᱸᱡᱟ ᱧᱟᱢ ᱠᱮᱫᱛᱮ ᱱᱤᱛᱚᱜ ᱫᱚ ᱚᱱᱟᱠᱚᱧ ᱪᱮᱫ ᱮᱱᱟ ᱪᱮᱫ ᱠᱟᱛᱮᱫ ᱱᱤᱛᱚᱫᱩᱧ ᱵᱟᱲᱟᱭ ᱫᱟᱲᱮᱭᱟᱜ ᱠᱟᱱᱟ ᱵᱟᱲᱟᱭ ᱫᱟᱲᱮᱭᱟᱜ ᱠᱟᱹᱱᱟᱹᱧ ᱱᱚᱣᱟ ᱫᱚ ᱱᱤᱛᱚᱜ ᱫᱚ ᱱᱤᱛᱚᱝ ᱨᱤᱱ ᱜᱤᱫᱟᱹᱨ ᱯᱤᱫᱟᱹᱨ ᱠᱚ ᱞᱟᱹᱭ ᱥᱚᱫᱚᱨ ᱟᱠᱚᱣᱟ